ᱵᱷᱟᱨᱚᱛ ᱨᱮᱱᱟᱝ ᱥᱟᱱᱟᱢ ᱦᱚᱲ ᱞᱟᱹᱜᱤᱫᱛᱮ ᱨᱟᱹᱥᱠᱟᱹᱣᱟᱱ ᱯᱚᱨᱚᱵᱽ ᱫᱚ ᱦᱩᱭᱩᱜ ᱠᱟᱱ ᱛᱟᱵᱚᱱᱟ ᱦᱳᱞᱤ ᱦᱳᱞᱤ ᱯᱚᱨᱚᱵᱽ ᱨᱮᱫᱚ ᱥᱚᱨᱠᱟᱨ ᱦᱚᱸ ᱪᱷᱩᱴᱤ ᱮᱢᱟᱣᱵᱚᱱ ᱠᱟᱱᱟ ᱮᱵᱚᱝ ᱨᱟᱹᱥᱠᱟᱹᱜ ᱠᱟᱱᱟᱢ ᱡᱚᱛᱚ ᱠᱷᱚᱡ ᱥᱚᱨᱮᱥ ᱨᱟᱹᱥᱠᱟᱹ ᱢᱮᱱᱟᱜ ᱛᱟᱵᱳᱱᱟ ᱥᱟᱱᱟᱢ ᱦᱚᱲ ᱞᱟᱹᱜᱤᱫ ᱛᱮᱜᱮ ᱱᱚᱣᱟᱜᱮ ᱟᱵᱚᱣᱟᱜ ᱢᱟᱨᱟᱝ ᱯᱚᱨᱚᱵᱽ ᱫᱚ ᱟᱵᱚ ᱨᱟᱹᱥᱠᱟᱹ ᱫᱚ